ᱞᱩᱛᱩᱨ ᱨᱮᱭᱟᱜ ᱡᱟᱦᱟᱸᱫᱚ ᱯᱟᱜᱽᱨᱟᱠᱚ ᱢᱮᱛᱟᱜ ᱠᱟᱱᱟ ᱛᱚ ᱚᱱᱟ ᱞᱩᱛᱩᱨ ᱨᱮᱭᱟᱜᱫᱚ ᱡᱚᱛᱚ ᱠᱩᱲᱤ ᱜᱮᱠᱚ ᱠᱩᱥᱤᱭᱟᱜᱼᱟ ᱟᱨ ᱤᱧᱦᱚᱸ ᱟᱰᱤ ᱟᱸᱴᱼᱤᱧ ᱠᱩᱥᱤᱭᱟᱜᱼᱟ ᱤᱧᱴᱷᱮᱱ ᱦᱚᱸ ᱟᱭᱢᱟ ᱟᱭᱢᱟ ᱢᱮᱱᱟᱜᱼᱟ ᱞᱩᱛᱩᱨ ᱨᱮᱭᱟᱜ ᱟᱨ ᱟᱨᱦᱚᱸ ᱟᱨᱦᱚᱸᱭ ᱠᱤᱨᱤᱧᱟ ᱡᱚᱠᱷᱚᱱ ᱵᱟᱡᱟᱨᱤᱧ ᱪᱟᱞᱟᱜᱼᱟ ᱛᱚᱠᱷᱚᱱᱤᱧ ᱦᱟᱛᱟᱣᱟ ᱧᱮᱞᱛᱮ ᱢᱚᱡᱽ ᱧᱮᱞᱚᱜᱼᱟ ᱦᱚᱨᱚᱜ ᱠᱟᱛᱮᱦᱚᱸ ᱢᱚᱡᱽ ᱧᱮᱞᱚᱜᱼᱟ ᱟᱨ ᱱᱚᱝᱠᱟᱱ ᱥᱚᱢᱚᱭᱨᱮ ᱱᱚᱝᱠᱟᱱ ᱚᱠᱛᱮᱫᱚ ᱵᱟᱝ ᱵᱟᱦᱟ ᱥᱚᱨᱦᱟᱭ ᱠᱚᱨᱮ ᱵᱟᱦᱟ ᱥᱚᱨᱦᱟᱭ ᱠᱚᱨᱮ ᱮᱴᱟᱜᱼᱮᱴᱟᱜ ᱯᱚᱨᱚᱵᱽ ᱠᱚᱨᱮ ᱦᱚᱸ ᱥᱟᱹᱲᱤ ᱵᱟᱸᱫᱮ ᱠᱟᱛᱮᱫ ᱟᱨ ᱞᱩᱛᱩᱨ ᱨᱮᱭᱟᱜ ᱦᱚᱨᱚᱜ ᱠᱟᱛᱮᱫ ᱢᱚᱡᱽᱜᱮᱧ ᱧᱮᱞᱟ ᱛᱚ ᱞᱩᱛᱩᱨ ᱨᱮᱭᱟᱜ ᱫᱚ ᱢᱤᱫᱴᱮᱱ ᱟᱹᱰᱤ ᱢᱚᱡᱽ ᱡᱤᱱᱤᱥ ᱠᱟᱱᱟ ᱟᱨ ᱠᱩᱲᱤ ᱞᱟᱹᱜᱤᱫ ᱠᱩᱲᱤ ᱜᱤᱫᱽᱨᱟᱹ ᱞᱟᱹᱜᱤᱫ ᱢᱟ ᱟᱹᱰᱤ ᱢᱚᱡᱽ ᱡᱤᱱᱤᱥ ᱠᱟᱱᱟ ᱡᱚᱛᱚ ᱠᱩᱲᱤᱠᱚ ᱠᱩᱥᱤᱭᱟᱜᱼᱟ ᱟᱨ ᱦᱟᱛᱟᱣ ᱥᱟᱱᱟ ᱠᱚᱣᱟ ᱡᱚᱛᱚᱦᱚᱲ ᱜᱮ ᱛᱚ ᱤᱧᱦᱚᱸ ᱟᱹᱰᱤ ᱟᱸᱴᱤᱧ ᱠᱩᱥᱤᱭᱟᱜᱼᱟ ᱤᱧᱴᱷᱮᱱ ᱦᱚᱸ ᱵᱷᱮᱜᱟᱨᱼᱵᱷᱮᱜᱟᱨ ᱞᱩᱛᱩᱨ ᱨᱮᱭᱟᱜ ᱦᱮᱱᱟᱜ ᱛᱤᱧᱟᱹ ᱯᱟᱜᱽᱨᱟ ᱛᱚ ᱵᱷᱮᱜᱟᱨᱼᱵᱷᱮᱜᱟᱨ ᱯᱩᱨᱟᱹᱯᱩᱨᱤ ᱵᱷᱮᱜᱟᱨᱼᱵᱷᱮᱜᱟᱨᱟᱜ ᱤᱧ ᱚᱱᱟᱧ ᱦᱚᱨᱚᱜᱟ ᱟᱨᱚ ᱧᱮᱞᱛᱮ ᱦᱚᱸ ᱢᱚᱡᱽᱜᱮ ᱧᱮᱞᱚᱜᱼᱟ ᱟᱨ ᱞᱩᱛᱩᱨ ᱨᱮᱭᱟᱜ ᱟᱭᱢᱟ ᱛᱟᱦᱮᱱᱟ ᱡᱟᱦᱟᱸᱫᱚ ᱟᱨᱟᱜᱟᱜ ᱠᱚ ᱢᱮᱛᱟᱜ ᱠᱟᱱᱟ ᱟᱨᱦᱚᱸ ᱯᱳᱸᱰᱟᱜ ᱠᱚ ᱢᱮᱛᱟᱜ ᱠᱟᱱᱟ ᱟᱨᱦᱚᱸ ᱮᱢᱱᱤᱭᱟᱜ ᱦᱚᱸ ᱛᱟᱦᱮᱱᱟ ᱮᱢᱱᱤᱭᱟᱜ ᱦᱚᱸ ᱛᱟᱦᱮᱱᱟ ᱡᱟᱦᱟᱸᱫᱚ ᱵᱟᱡᱟᱨ ᱠᱚᱨᱮ ᱠᱤᱨᱤᱧᱛᱮ ᱧᱟᱢᱚᱜᱼᱟ ᱟᱨ ᱟᱨᱟᱜᱟᱜ ᱦᱚᱸ ᱢᱚᱡᱽᱜᱮ ᱧᱮᱞᱚᱜᱼᱟ ᱯᱳᱸᱰᱟᱜ ᱦᱚᱸ ᱢᱚᱡᱽᱜᱮ ᱧᱮᱞᱚᱜᱼᱟ ᱟᱨ ᱵᱟᱡᱟᱨ ᱠᱚᱨᱮ ᱡᱮᱴᱟ ᱧᱟᱢᱚᱜ ᱠᱟᱱᱟ ᱡᱟᱦᱟᱸ ᱧᱟᱢᱚᱜ ᱠᱟᱱᱟ ᱚᱱᱟᱦᱚᱸ ᱢᱚᱡᱽᱜᱮ ᱧᱮᱞᱚᱜᱼᱟ ᱟᱨ ᱵᱷᱮᱜᱟᱨᱼᱵᱷᱮᱜᱟᱨ ᱥᱟᱡᱽ ᱥᱟᱡᱽᱼᱥᱟᱯᱲᱟᱣ ᱚᱠᱛᱮ ᱚᱠᱛᱮ ᱢᱚᱡᱽᱜᱮ ᱧᱮᱞᱚᱜᱼᱟ ᱵᱟᱦᱟᱨᱮ ᱵᱷᱮᱜᱟᱨ ᱥᱟᱯᱲᱟᱣ ᱟᱨ ᱥᱚᱨᱦᱟᱭ ᱯᱚᱨᱚᱵᱽᱨᱮ ᱵᱷᱮᱜᱟᱨ ᱥᱟᱯᱲᱟᱣ ᱛᱚ ᱱᱚᱜᱼᱚ ᱱᱚᱝᱠᱟ ᱥᱟᱯᱲᱟᱣ ᱵᱟᱲᱟ ᱠᱟᱛᱮᱫ ᱟᱹᱰᱤ ᱢᱚᱡᱽᱜᱮ ᱧᱮᱧᱮᱞᱟ ᱢᱤᱫᱴᱮᱱ ᱪᱤᱛᱟᱹᱨ ᱦᱟᱛᱟᱣ ᱫᱚᱦᱚ ᱟᱨ ᱛᱟᱭᱚᱢᱛᱮ ᱧᱮᱞ ᱛᱚ ᱢᱚᱡᱽᱜᱮ ᱚᱱᱟ ᱞᱩᱛᱩᱨ ᱨᱮᱭᱟᱜ ᱫᱚ ᱟᱹᱰᱤ ᱟᱹᱰᱤᱜᱮ ᱱᱟᱯᱟᱭᱟ ᱟᱹᱰᱤᱜᱮ ᱱᱟᱯᱟᱭᱟ ᱠᱩᱲᱤ ᱜᱤᱫᱽᱨᱟᱹ ᱞᱟᱹᱜᱤᱫ ᱢᱟ ᱟᱹᱰᱤᱜᱮ ᱢᱚᱡᱟ ᱟᱨ ᱟᱭᱢᱟᱼᱟᱭᱢᱟ ᱠᱩᱲᱤ ᱟᱭᱢᱟᱼᱟᱭᱢᱟ ᱵᱷᱮᱜᱟᱨᱼᱵᱷᱮᱜᱟᱨᱟᱜ ᱠᱚ ᱦᱚᱨᱚᱜᱟ